ᱡᱚᱦᱟᱨ ᱜᱮ ᱢᱟᱨᱟᱝ ᱜᱚᱢᱠᱮ ᱤᱧᱫᱚ ᱱᱚᱣᱟ ᱞᱟᱹᱜᱤᱫ ᱦᱮᱡ ᱱᱟᱹᱧ ᱤᱧᱟᱹᱜ ᱟᱫᱷᱟᱨ ᱠᱟᱨᱰ ᱨᱮ ᱛᱷᱚᱲᱟ ᱜᱚᱲᱵᱚᱲ ᱢᱮᱱᱟᱜᱼᱟ ᱱᱚᱣᱟ ᱥᱩᱫᱷᱨᱟᱹᱣ ᱞᱟᱹᱜᱤᱫ ᱦᱮᱡ ᱟᱠᱟᱱᱟᱹᱧ ᱱᱚᱣᱟ ᱥᱩᱫᱷᱨᱟᱹᱣ ᱠᱟᱹᱛᱤᱧᱯᱮ ᱚᱱᱟ ᱠᱳᱢᱯᱟᱱᱤ ᱨᱮ ᱵᱟᱠᱷᱟᱱ ᱵᱟᱝᱠᱚ ᱮᱞᱟᱣᱤᱧ ᱠᱟᱱᱟ ᱱᱚᱣᱟᱨᱮ ᱯᱮᱱ ᱠᱟᱨᱰ ᱨᱮ ᱪᱚᱲᱦᱟᱣ ᱵᱟᱹᱱᱩᱜ ᱛᱤᱧᱟᱹ ᱢᱳᱵᱟᱭᱤᱞ ᱪᱚᱲᱦᱟᱣ ᱵᱟᱹᱱᱩᱜ ᱛᱤᱧᱟᱹ ᱟᱫᱚ ᱡᱚᱱᱚᱢ ᱛᱤᱛᱷᱤ ᱦᱚᱸ ᱵᱟᱹᱱᱩᱜ ᱛᱤᱧᱟᱹ ᱪᱚᱲᱦᱟᱣ ᱚᱱᱟ ᱠᱚ ᱧᱮᱞ ᱥᱩᱫᱷᱨᱟᱹᱣ ᱠᱟᱹᱛᱤᱧ ᱯᱮ ᱛᱚᱵᱮ ᱠᱷᱟᱱ ᱜᱮ ᱩᱱᱤ ᱠᱳᱢᱯᱟᱱᱤ ᱢᱮᱱ ᱠᱮᱫᱟᱭ ᱱᱚᱣᱟ ᱱᱚᱣᱟ ᱠᱚ ᱪᱚᱲᱦᱟᱣ ᱠᱟᱛᱮᱫ ᱦᱤᱡᱩᱜ ᱢᱮ ᱛᱚᱵᱮ ᱤᱠᱷᱟᱹᱱ ᱠᱟᱹᱢᱤ ᱱᱟᱜ ᱤᱧ ᱫᱚᱦᱚ ᱢᱤᱭᱟᱹᱧ ᱟᱨ ᱵᱟᱝᱠᱷᱟᱱ ᱫᱚ ᱵᱟᱭ ᱫᱚᱦᱚᱭ ᱞᱟᱹᱜᱤᱫᱚᱜ ᱠᱟᱱᱟ ᱚᱱᱟ ᱤᱫᱤ ᱠᱟᱛᱮᱫ ᱱᱚᱣᱟ ᱯᱮᱱ ᱠᱟᱨᱰ ᱫᱚ ᱠᱨᱤᱯᱟᱭᱟ ᱡᱟᱦᱟᱸ ᱞᱮᱠᱟ ᱠᱟᱛᱮᱫ ᱥᱩᱫᱷᱟᱹᱨ ᱠᱟᱹᱛᱤᱧ ᱯᱮ ᱱᱚᱣᱟ ᱠᱚ ᱱᱚᱣᱟ ᱠᱚ ᱪᱟᱲᱦᱟᱣ ᱛᱤᱧ ᱯᱮ ᱛᱟᱹᱣᱜᱮ